ᱯᱟᱭᱨᱟ ᱞᱮᱱᱠᱷᱟᱱ ᱯᱟᱭᱨᱟ ᱞᱮᱱᱠᱷᱟᱱ ᱟᱵᱚᱣᱟᱜ ᱦᱚᱲᱢᱚ ᱟᱹᱰᱤ ᱟᱹᱰᱤ ᱟᱹᱰᱤ ᱱᱟᱯᱟᱭ ᱵᱩᱡᱷᱟᱹᱜᱼᱟ ᱟᱨ ᱟᱵᱚᱣᱟᱜ ᱦᱚᱲᱢᱚ ᱨᱮᱱᱟᱜ ᱡᱟᱦᱟᱸ ᱫᱚ ᱦᱚᱲᱢᱚ ᱦᱟᱹᱥᱩ ᱥᱮ ᱦᱚᱲᱢᱚᱨᱮ ᱢᱤᱫᱴᱟᱱ ᱜᱮᱥ ᱢᱤᱫᱴᱟᱱ ᱥᱚ ᱦᱤᱡᱩᱜᱼᱟ ᱟᱨ ᱡᱟᱦᱟᱸ ᱫᱚ ᱢᱤᱫᱴᱮᱱ ᱦᱚᱲᱢᱚ ᱨᱮ ᱦᱚᱲᱢᱚᱨᱮ ᱢᱤᱫᱴᱟᱱ ᱥᱚᱠᱛᱤ ᱵᱟᱝ ᱵᱩᱡᱩᱜᱼᱟ ᱥᱮ ᱥᱟᱦᱚᱥ ᱢᱤᱫᱴᱮᱱ ᱠᱟᱹᱢᱤ ᱫᱟᱲᱮ ᱨᱮ ᱵᱟᱝ ᱵᱩᱡᱷᱟᱹᱜᱼᱟ ᱛᱚ ᱱᱚᱝᱠᱟ ᱯᱨᱚᱛᱤ ᱫᱤᱱ ᱡᱚᱫᱤ ᱱᱚᱝᱠᱟ ᱨᱮᱭᱟᱲ ᱤᱫᱤᱜᱼᱟ ᱥᱮ ᱯᱟᱭᱨᱟ ᱤᱫᱤᱜᱼᱟ ᱢᱮᱱᱠᱷᱟᱱ ᱚᱱᱟ ᱦᱚᱲᱢᱚ ᱨᱮᱱᱟᱜ ᱡᱟᱦᱟᱸ ᱥᱟᱦᱚᱥ ᱫᱟᱲᱮ ᱥᱮ ᱦᱚᱲᱢᱚ ᱨᱮᱱᱟᱜ ᱡᱟᱦᱟᱸ ᱫᱚ ᱨᱳᱜᱽ ᱢᱮᱱᱟᱜᱼᱟ ᱞᱟᱡ ᱦᱟᱹᱥᱩ ᱢᱤᱫᱴᱟᱱ ᱰᱟᱸᱰᱟ ᱦᱟᱹᱥᱩ ᱱᱚᱜᱼᱚ ᱱᱚᱝᱠᱟ ᱥᱮ ᱦᱚᱲᱢᱚ ᱨᱮ ᱢᱤᱫᱴᱮᱱ ᱚᱠᱟ ᱯᱩᱥᱨᱤ ᱱᱚᱜᱼᱚ ᱱᱟ ᱠᱚ ᱥᱟᱺᱜᱤᱧᱚᱜᱼᱟ ᱯᱟᱭᱨᱟ ᱞᱮᱱᱠᱷᱟᱱ ᱟᱨ ᱡᱟᱦᱟᱸ ᱫᱚ ᱢᱤᱫ ᱢᱮᱱᱟᱜᱼᱟ ᱫᱟᱲᱮ ᱥᱚᱠᱛᱚ ᱫᱚᱲᱦᱚ ᱪᱤᱠᱟᱹᱛᱮ ᱵᱩᱡᱷᱟᱹᱜᱼᱟ ᱱᱚᱣᱟ ᱫᱚ ᱚᱱᱮ ᱡᱮ ᱫᱟᱜ ᱨᱮ ᱵᱮᱥᱤ ᱯᱟᱭᱨᱟ ᱞᱮᱱᱠᱷᱟᱱ ᱚᱸᱰᱮ ᱢᱤᱫᱴᱟᱱ ᱩᱱᱩᱢ ᱠᱟᱛᱮᱫ ᱢᱤᱫ ᱡᱟᱭᱜᱟᱨᱮ ᱥᱮᱴᱮᱨᱚᱜ ᱢᱟᱱᱮ ᱱᱤᱠᱟᱥ ᱨᱮᱱᱟᱜ ᱢᱤᱫᱴᱟᱱ ᱫᱚᱢ ᱠᱟᱱᱟ ᱥᱮ ᱫᱟᱲᱮ ᱠᱟᱱᱟ ᱱᱚᱜᱼᱚᱱᱟ ᱫᱟᱲᱮ ᱫᱚ ᱦᱚᱲᱢᱚ ᱨᱮ ᱟᱹᱰᱤ ᱡᱳᱨ ᱩᱯᱚᱠᱟᱨᱮ ᱮᱢᱟ ᱡᱮᱢᱚᱱ ᱥᱟᱺᱜᱤᱧ ᱧᱤᱨᱟᱜ ᱥᱮ ᱛᱟᱲᱟᱢ ᱫᱟᱲᱟᱝ ᱛᱟᱲᱟᱢ ᱨᱟᱠᱟᱵ ᱱᱚᱜᱼᱚᱱᱟ ᱠᱚᱨᱮᱫ ᱜᱚᱲᱚ ᱵᱷᱟᱹᱜᱤ ᱮᱢᱚᱜᱼᱟᱭ ᱫᱟᱜ ᱨᱮ ᱩᱱᱩᱢ ᱠᱟᱛᱮᱫ ᱟᱨ ᱢᱤᱫ ᱡᱟᱭᱜᱟᱨᱮ ᱩᱰᱩᱠᱚᱜᱼᱟ ᱥᱮ ᱚᱸᱰᱮ ᱠᱷᱚᱱᱟᱜ ᱟᱵᱟᱨ ᱩᱱᱩᱢ ᱠᱟᱛᱮᱫ ᱱᱚᱸᱰᱮ ᱦᱤᱡᱩᱜ ᱟᱭ ᱚᱱᱮ ᱡᱮ ᱢᱤᱫᱴᱟᱱ ᱱᱤᱠᱟᱹᱥ ᱫᱚᱢ ᱛᱟᱦᱮᱱ ᱠᱟᱱᱟ ᱚᱱᱮ ᱚᱱᱟ ᱟᱹᱰᱤᱜᱟᱱ ᱚᱱᱟ ᱠᱟᱹᱢᱤ ᱫᱟᱲᱮᱨᱮ ᱜᱚᱲᱚᱭ ᱮᱢᱚᱜᱼᱟ ᱱᱚᱣᱟ ᱯᱟᱭᱨᱟ ᱞᱮᱱᱠᱷᱟᱱ ᱥᱮ ᱱᱚᱣᱟ ᱨᱮᱱᱟᱜ ᱛᱮᱞᱟ ᱫᱚ ᱱᱚᱸᱰᱮ ᱜᱮᱞᱤᱧ ᱢᱩᱪᱟᱹᱫ ᱠᱮᱫᱟ